ᱦᱮᱸ ᱤᱧᱦᱚᱸ ᱫᱟᱬᱟ ᱠᱚᱫᱚ ᱟᱹᱰᱤ ᱫᱚᱢᱮᱜᱤᱧ ᱠᱩᱥᱤᱭᱟᱜᱼᱟ ᱥᱮ ᱫᱟᱬᱟᱱ ᱡᱟᱦᱟᱸ ᱥᱮᱫ ᱪᱟᱞᱟᱜ ᱞᱟᱹᱜᱤᱫ ᱢᱤᱫᱴᱟᱝ ᱡᱟᱭᱜᱟ ᱧᱮᱞ ᱞᱟᱹᱜᱤᱫ ᱢᱤᱫᱴᱟᱝ ᱫᱤᱥᱚᱢ ᱧᱮᱞ ᱞᱟᱹᱜᱤᱫ ᱫᱚ

ᱟᱵᱚ ᱥᱟᱶᱛᱮ ᱦᱩᱭᱮᱱᱟ ᱠᱤᱪᱨᱤᱡ ᱦᱩᱭᱮᱱᱟ ᱫᱟᱜ ᱦᱩᱭᱮᱱᱟ ᱟᱨ ᱥᱟᱶᱛᱮ ᱥᱟᱶᱛᱮ ᱯᱚᱭᱥᱟ ᱠᱚᱦᱚᱸ ᱦᱩᱭᱩᱜ ᱫᱚᱨᱠᱟᱨ ᱠᱟᱱᱟ ᱫᱟᱬᱟᱱ ᱞᱟᱹᱜᱤᱫᱛᱮ ᱦᱚᱭᱛᱳ ᱡᱟᱦᱟᱱ ᱡᱟᱭᱜᱟ ᱨᱮ ᱢᱩᱥᱠᱤᱞ ᱯᱟᱲᱟᱣ ᱦᱩᱭᱮᱱᱟ ᱡᱟᱦᱟᱸ ᱡᱟᱭᱜᱟᱨᱮ ᱜᱟᱹᱰᱤ ᱠᱚ ᱵᱷᱟᱲᱟ ᱞᱟᱹᱜᱤᱫ ᱥᱮ ᱡᱟᱦᱟᱸ ᱞᱟᱹᱜᱤᱫ ᱚᱜ ᱞᱟᱹᱜᱤᱫᱛᱮ ᱯᱚᱭᱥᱟ ᱠᱚᱦᱚᱸ ᱟᱹᱰᱤ ᱞᱟᱹᱠᱛᱤ ᱠᱟᱱᱟ ᱟᱨ ᱫᱟᱬᱟᱱ ᱫᱚ ᱤᱧᱦᱚᱸ ᱟᱹᱰᱤᱜᱮᱧ ᱠᱩᱥᱤᱭᱟᱜᱼᱟ ᱪᱮᱫᱟᱜ ᱥᱮ ᱫᱟᱬᱟᱱ ᱫᱚ ᱡᱟᱦᱟᱸ ᱡᱟᱭᱜᱟᱨᱮ ᱤᱧᱦᱚᱸ ᱢᱟᱱᱮ ᱵᱟᱦᱨᱮ ᱫᱚ ᱵᱟᱹᱧ ᱧᱮᱞ ᱟᱠᱟᱫᱼᱟ ᱠᱤᱪᱷᱩ ᱟᱞᱮ ᱠᱚ ᱥᱩᱨ ᱨᱮᱜᱮ ᱢᱚᱡᱽᱼᱢᱚᱡᱽ ᱡᱟᱭᱜᱟ ᱨᱮ ᱫᱟᱬᱟᱱ ᱞᱟᱹᱜᱤᱫ ᱟᱹᱰᱤ ᱟᱴᱤᱧ ᱠᱩᱥᱤᱭᱟᱜᱼᱟ ᱡᱟᱦᱟᱸ ᱫᱚ ᱟᱵᱚᱣᱟᱜ ᱯᱨᱟᱠᱨᱤᱛᱤᱠ ᱡᱟᱭᱜᱟ ᱠᱟᱱ ᱡᱟᱦᱟᱸ ᱫᱚ ᱧᱮᱞ ᱞᱟᱹᱜᱤᱫ ᱛᱮ ᱟᱹᱰᱤ ᱥᱩᱠᱩᱱ ᱟᱨ ᱡᱟᱦᱟᱸ ᱫᱚ ᱟᱱᱚᱱᱫᱚ ᱨᱟᱹᱥᱠᱟᱹ ᱵᱩᱡᱷᱟᱹᱜᱼᱟ ᱡᱮ ᱟᱵᱚᱣᱟᱜ ᱱᱚᱣᱟ ᱫᱤᱥᱚᱢ ᱪᱮᱫ ᱞᱮᱠᱟ ᱵᱤᱨᱼᱵᱩᱨᱩ ᱫᱟᱨᱮᱼᱱᱟᱹᱲᱤ ᱥᱮ ᱡᱟᱦᱟᱱ ᱚᱱᱠᱟᱱ ᱡᱟᱭᱜᱟ ᱜᱮ ᱧᱮᱧᱮᱞ ᱫᱚ ᱟᱹᱰᱤᱜᱮ ᱥᱟᱱᱟᱭᱤᱧᱟᱹ ᱟᱨ ᱫᱟᱬᱟ ᱫᱚ ᱤᱧᱦᱚᱸ ᱟᱹᱰᱤ ᱠᱟᱡᱟᱠ ᱤᱧ ᱫᱟᱬᱟ ᱟᱠᱟᱫᱼᱟ ᱡᱟᱭᱜᱟ ᱡᱟᱭᱜᱟ ᱦᱚᱧ ᱧᱮᱞ ᱟᱠᱟᱫ ᱜᱮᱭᱟ ᱫᱟᱬᱟ ᱨᱮᱭᱟᱜ ᱢᱤᱫᱴᱟᱝ ᱟᱹᱰᱤ ᱟᱴ ᱢᱤᱫᱴᱟᱝ ᱚᱱᱩᱵᱷᱚᱵᱽ ᱢᱮᱱᱟᱜᱼᱟ ᱫᱟᱬᱟ ᱠᱟᱛᱮᱫ ᱫᱚ ᱢᱟᱱᱮ ᱟᱹᱰᱤ ᱨᱟᱹᱥᱠᱟᱹᱜᱮᱧ ᱵᱩᱡᱷᱟᱹᱣᱟ

ᱟᱹᱰᱤ ᱞᱟᱹᱠᱛᱤ ᱜᱮᱭᱟ ᱫᱟᱬᱟᱱ ᱥᱮ ᱦᱚᱲᱟᱜ ᱦᱚᱸ ᱠᱩᱠᱢᱩ ᱛᱟᱦᱮᱱᱟ ᱡᱮ ᱤᱧᱦᱚᱸ ᱫᱟᱬᱟᱱ ᱧᱮᱞᱤᱧ ᱪᱟᱞᱟᱜᱼᱟ ᱡᱟᱦᱟᱸ ᱥᱮᱫ ᱫᱟᱬᱟᱱᱤᱧ ᱪᱟᱞᱟᱜᱼᱟ ᱡᱮᱢᱚᱱ ᱵᱟᱲᱟᱭ ᱡᱚᱝ ᱚᱸᱰᱮᱱ ᱠᱚ ᱦᱚᱲᱟᱜ ᱵᱟᱲᱟᱭ ᱡᱚᱝ ᱚᱸᱰᱮᱱ ᱠᱚ ᱦᱚᱲᱟᱜ ᱢᱤᱫᱴᱟᱝ ᱵᱟᱲᱟᱭ ᱡᱚᱝ ᱫᱚ ᱤᱧᱦᱚᱸ ᱟᱹᱰᱤᱜᱮᱧ ᱠᱩᱥᱤᱭᱟᱜᱼᱟ ᱟᱨ ᱤᱧᱟᱹᱜ ᱤᱪᱪᱷᱟᱹ ᱦᱚᱸ ᱠᱟᱱᱟ ᱡᱮ ᱵᱚᱞᱮ ᱤᱧᱦᱚᱸ ᱡᱮᱢᱚᱱ ᱟᱵᱚᱨᱮᱱ ᱡᱮᱭᱥᱮ ᱞᱚᱵᱚ ᱦᱟᱸᱥᱫᱟ ᱠᱟᱱᱟᱭ ᱩᱱᱤ ᱦᱚᱸ ᱟᱹᱰᱤ ᱜᱚᱴᱟ ᱫᱩᱱᱤᱭᱟᱹᱭ ᱫᱟᱬᱟ ᱟᱠᱟᱫᱼᱟ ᱱᱤᱛ ᱦᱟᱹᱵᱤᱡᱛᱮ ᱩᱱᱤ ᱜᱚᱴᱟ ᱫᱩᱱᱤᱭᱟᱹ ᱨᱮᱜᱮ ᱟ ᱰᱤ ᱵᱮᱥᱛᱮᱭ ᱪᱟᱞᱟᱣ ᱟᱠᱟᱱᱟ ᱦᱮᱡ ᱟᱠᱟᱱᱟᱭ ᱩᱱᱤ ᱥᱟᱶᱨᱮ ᱢᱚᱛᱞᱚᱵᱽ ᱟᱹᱰᱤᱜᱟᱱ ᱩᱱᱤ ᱦᱚᱲᱟᱜ ᱠᱚ ᱧᱮᱞ ᱟᱠᱟᱫ ᱛᱟᱭᱟ ᱩᱱᱤᱭᱟᱜ ᱦᱚᱛᱮᱛᱮ ᱩᱱᱤ ᱢᱟᱫᱽᱫᱷᱚᱢᱛᱮ ᱵᱚᱞᱮ ᱡᱟᱦᱟᱸᱭ ᱠᱚᱜᱮ ᱚᱸᱰᱮᱱᱟᱜ ᱩᱱᱤᱭᱟᱜ ᱢᱟᱫᱽᱫᱷᱚᱢ ᱛᱮᱠᱚ ᱵᱟᱲᱟᱭ ᱧᱟᱢᱮᱫᱼᱟ ᱩᱱᱤ ᱫᱟᱬᱟᱱ ᱠᱟᱱᱛᱮ ᱯᱩᱨᱟᱹ ᱟᱵᱚ ᱥᱟᱱᱛᱟᱲᱛᱮ ᱟᱵᱚᱣᱟᱜ ᱵᱷᱟᱥᱟᱛᱮ ᱩᱱᱤ ᱟᱵᱚᱣᱟᱜ ᱚᱸᱰᱮᱱᱟᱜ ᱠᱚ ᱞᱟᱹᱭ ᱟᱵᱚᱱ ᱠᱟᱱᱟ ᱚᱸᱰᱮᱱᱟᱜ ᱟᱵᱚᱭ ᱵᱩᱡᱷᱟᱹᱣ ᱟᱵᱚᱱ ᱠᱟᱱᱟ ᱟᱨ ᱥᱟᱹᱨᱤᱛᱮ ᱚᱱᱟᱛᱮ ᱤᱧᱦᱚᱸ ᱫᱟᱬᱟ ᱫᱚ ᱟᱹᱰᱤᱜᱟᱱ ᱜᱮ ᱠᱩᱠᱢᱩ ᱢᱮᱱᱟᱜ ᱛᱤᱧᱟᱹ ᱟᱨ ᱫᱟᱬᱟ ᱫᱚ ᱤᱧᱦᱚᱸ ᱟᱹᱰᱤ ᱟᱴᱜᱮᱧ ᱠᱩᱥᱤᱭᱟᱜᱼᱟ